ᱱᱚᱸᱰᱮ ᱡᱮᱞᱮ ᱠᱚᱨᱮᱱᱟᱜ ᱠᱤᱪᱷᱩ ᱡᱟᱹᱛᱤ ᱫᱚ ᱦᱩᱭᱩᱜ ᱠᱟᱱᱟ ᱡᱮᱞᱮ ᱫᱚ ᱟᱥᱚᱞ ᱢᱤᱫ ᱨᱚᱠᱚᱢ ᱫᱚ ᱵᱟᱝ ᱠᱟᱱᱟ ᱠᱚ ᱡᱮᱞᱮ ᱢᱮᱱ ᱛᱮᱫᱚ ᱡᱮᱞᱮ ᱫᱚ ᱟᱵᱚ ᱦᱚᱲ ᱦᱚᱸ ᱡᱮᱞᱮᱢ ᱦᱩᱭ ᱫᱟᱲᱮᱭᱟᱜᱼᱟ ᱡᱟᱦᱟᱸ ᱫᱚ ᱦᱟᱹᱠᱩ ᱠᱚ ᱥᱟᱵ ᱠᱚᱣᱟ ᱟᱨᱠᱤ ᱦᱚᱲ ᱢᱩᱥᱞᱟᱹ ᱦᱚᱸ ᱡᱮᱞᱮᱢ ᱦᱩᱭ ᱫᱟᱲᱮᱭᱟᱜᱼᱟ ᱵᱟᱝᱜᱟᱞ ᱦᱚᱸ ᱡᱮᱞᱮᱢ ᱦᱩᱭ ᱫᱟᱲᱮᱭᱟᱜᱼᱟ ᱵᱟᱹᱠᱛᱤ ᱢᱩᱥᱞᱟᱹ ᱡᱮᱞᱮ ᱫᱚ ᱦᱩᱭᱩᱜ ᱠᱟᱱᱟ ᱡᱟᱦᱟᱸᱭ ᱠᱚ ᱦᱟᱹᱠᱩ ᱠᱚ ᱥᱟᱵ ᱠᱚ ᱟᱨ ᱡᱮᱞᱮ ᱫᱚ ᱡᱮᱞᱮ ᱜᱮᱵᱚᱱ ᱢᱮᱛᱟ ᱠᱚᱣᱟ ᱥᱮ ᱡᱮᱢᱚᱱ ᱚᱲᱟᱜ ᱢᱟ ᱵᱟᱜᱟᱣ ᱢᱤᱥᱛᱤᱨᱤ ᱫᱚ ᱨᱟᱡᱽ ᱢᱤᱥᱛᱤᱨᱤ ᱚᱱᱠᱟᱱ ᱜᱮ ᱡᱮᱞᱮ ᱫᱚ ᱡᱮᱞᱮ ᱟᱨ ᱵᱟᱥ ᱵᱚᱥᱚᱵᱟᱥ ᱨᱮᱱᱟᱜ ᱠᱟᱛᱷᱟ ᱫᱚ ᱦᱩᱭᱩᱜ ᱠᱟᱱᱟ ᱡᱟᱦᱟᱸ ᱫᱚ ᱟᱢ ᱩᱱᱤ ᱵᱟᱢ ᱧᱮᱞ ᱠᱟᱫᱮᱭᱟ ᱢᱤᱫ ᱦᱚᱲ ᱩᱱᱤ ᱥᱟᱶ ᱡᱮᱞᱮ ᱡᱮᱞᱮ ᱠᱤᱱ ᱧᱟᱯᱟᱢ ᱱᱟ ᱩᱱᱤ ᱦᱚᱸ ᱡᱮᱞᱮ ᱟᱢᱦᱚᱸ ᱡᱮᱞᱮ ᱦᱟᱹᱠᱩ ᱥᱟᱵ ᱥᱟᱵᱛᱮ ᱧᱟᱯᱟᱢ ᱠᱟᱛᱮ ᱟᱵᱮᱱ ᱟᱹᱰᱤᱜᱮ ᱜᱟᱛᱮ ᱦᱩᱭᱮᱱ ᱛᱟᱵᱮᱱᱟ ᱵᱚᱱᱫᱷᱩ ᱟᱢ ᱡᱚᱠᱷᱚᱱ ᱩᱱᱤ ᱢᱮᱛᱟᱜ ᱢᱮᱭᱟᱭ ᱤᱧᱟᱹᱜ ᱚᱲᱟᱜ ᱯᱟᱥᱮᱨᱮ ᱢᱤᱫᱴᱟᱱ ᱡᱟᱭᱜᱟ ᱢᱮᱱᱟᱜ ᱜᱮᱭᱟ ᱯᱷᱟᱠᱟ ᱜᱮᱭᱟ ᱟᱢ ᱤᱪᱪᱷᱟᱹ ᱞᱮᱠᱷᱟᱡ ᱜᱮᱢ ᱟᱢ ᱱᱚᱸᱰᱮᱢ ᱛᱟᱦᱮᱸ ᱫᱟᱲᱮᱭᱟᱜᱼᱟ ᱦᱮᱸ ᱟᱢᱦᱚᱸ ᱛᱚᱵᱮᱢ ᱢᱮᱱᱟ ᱦᱮᱸ ᱛᱟᱦᱮᱱ ᱜᱤᱭᱟᱹᱧ ᱪᱮᱫᱟᱜ ᱵᱟᱝ ᱮᱸᱰᱮ ᱠᱷᱟᱱ ᱫᱚ ᱟᱢ ᱫᱚ ᱚᱸᱰᱮᱢ ᱥᱮᱱ ᱟᱹᱵᱤᱱᱟᱜ ᱫᱚ ᱩᱱ ᱡᱚᱠᱷᱚᱱ ᱫᱚ ᱥᱟᱹᱜᱟᱹᱭ ᱫᱚ ᱟᱹᱰᱤ ᱢᱚᱡᱽ ᱚᱸᱰᱮᱜᱮ ᱛᱟᱦᱮᱸ ᱛᱟᱦᱮᱸ ᱛᱮ ᱟᱵᱮᱱ ᱫᱚ ᱩᱱᱠᱩ ᱢᱤᱫᱛᱮ ᱵᱚᱥᱚ ᱵᱟᱥ ᱱᱟ ᱢᱤᱫ ᱛᱮ ᱟᱵᱮᱱ ᱫᱚ ᱪᱮᱫ ᱟᱨ ᱱᱚᱸᱰᱮ ᱡᱮᱞᱮ ᱜᱚᱛᱚᱢ ᱨᱮᱭᱟᱜ ᱯᱚᱨᱚᱵᱽ ᱠᱚᱫᱚ ᱪᱮᱫ ᱪᱮᱫ ᱚᱱᱟ ᱫᱚ ᱦᱩᱭᱩᱜ ᱠᱟᱱᱟ ᱡᱮᱞᱮ ᱫᱚ ᱡᱚᱛᱚ ᱦᱚᱲ ᱠᱟᱱ ᱜᱮᱭᱟᱵᱚᱱ ᱛᱚ ᱡᱮᱞᱮ ᱫᱚ ᱦᱩᱭᱩᱜ ᱠᱟᱱᱟ ᱯᱚᱨᱚᱵᱽ ᱠᱚᱡ ᱫᱚ ᱦᱩᱭᱩᱜ ᱠᱟᱱᱟ ᱡᱮᱢᱚᱱ ᱠᱟᱹᱞᱤ ᱯᱩᱡᱟᱹᱨᱮ ᱡᱮᱢᱚᱱ ᱯᱚᱨᱚᱵᱽ ᱦᱩᱭᱩᱜᱼᱟ ᱦᱟᱰᱮ ᱰᱟᱹᱵᱽᱨᱟᱹᱜ ᱪᱟᱞᱟᱜ ᱟᱠᱚ ᱡᱮᱢᱚᱱ ᱵᱮᱠᱛᱤ ᱠᱚ ᱫᱤᱠᱩ ᱠᱚ ᱱᱩᱠᱩ ᱠᱚ ᱪᱟᱞᱟᱜᱼᱟ ᱰᱟᱹᱵᱽᱨᱟᱹᱜ ᱠᱚ ᱛᱟᱨᱯᱚᱨ ᱱᱚᱸᱰᱮ ᱠᱟᱹᱞᱤᱯᱩᱡᱟᱹ ᱱᱚᱸᱰᱮ ᱢᱤᱫᱴᱮᱱ ᱯᱚᱨᱚᱵᱽ ᱦᱩᱭ ᱱᱟ ᱛᱟᱨᱯᱚᱨ ᱦᱟᱰᱮ ᱵᱟᱝᱢᱟ ᱦᱟᱱᱮ ᱢᱤᱫᱦᱚᱲ ᱛᱟᱨᱯᱚᱨ ᱟᱨᱚ ᱡᱮᱞᱮ ᱫᱚ ᱟᱭᱢᱟ ᱦᱚᱲ ᱵᱚᱱ ᱦᱩᱭᱩᱜ ᱟᱛᱚ ᱡᱮᱢᱚᱱ ᱵᱟᱝᱜᱟᱞ ᱢᱤᱫᱴᱮᱱ ᱮᱢ ᱦᱩᱭ ᱫᱟᱲᱮᱭᱟᱜᱼᱟ ᱚᱱᱟ ᱯᱚᱨ ᱫᱚ ᱦᱩᱭᱩᱜ ᱠᱟᱱᱟ ᱦᱟᱱᱮ ᱪᱷᱚᱴ ᱯᱩᱡᱟᱹ ᱵᱟᱝᱜᱟᱞ ᱦᱚᱲᱟᱜ ᱪᱷᱚᱴ ᱯᱩᱡᱟᱹ ᱪᱷᱚᱴ ᱯᱩᱡᱟᱹ ᱫᱚ ᱠᱟᱨᱚᱱ ᱟᱹᱰᱤ ᱛᱮᱜ ᱜᱮ ᱫᱷᱩᱢ ᱜᱮ ᱦᱩᱭᱩᱜᱼᱟ ᱟᱨ ᱦᱚᱲᱟᱜ ᱦᱚᱲ ᱦᱚᱸᱛᱚ ᱡᱮᱞᱮ ᱫᱚᱢ ᱦᱩᱭ ᱫᱟᱲᱮᱭᱟᱜᱼᱟ ᱢᱮᱱᱠᱷᱟᱱ ᱱᱚᱸᱰᱮ ᱫᱚ ᱫᱤᱠᱩᱣᱟᱜ ᱯᱩᱡᱟᱹ ᱠᱩᱡ ᱜᱮ ᱞᱟᱹᱭ ᱞᱮᱠᱷᱟᱱ ᱜᱮ ᱠᱟᱹᱞᱤ ᱯᱩᱡᱟᱹ ᱫᱮᱵᱤ ᱯᱩᱡᱟᱹ ᱦᱚᱸ ᱟᱹᱰᱤ ᱫᱷᱩᱢ ᱜᱮ ᱦᱩᱭᱩᱜᱼᱟ ᱡᱮᱢᱚᱱ ᱛᱚ ᱥᱤᱵᱨᱟᱹᱠ ᱯᱩᱡᱟᱹ ᱯᱩᱡᱟᱹ ᱦᱚᱸ ᱟᱹᱰᱤ ᱫᱷᱩᱢ ᱜᱮ ᱚᱱᱟᱦᱚᱸ ᱢᱤᱫᱴᱮᱱ ᱯᱚᱨᱚᱵᱽ ᱞᱮᱠᱟ ᱢᱚᱱᱥᱟ ᱯᱩᱡᱟᱹ ᱚᱱᱟ ᱦᱚᱸ ᱢᱤᱫᱴᱮᱱ ᱯᱚᱨᱚᱵᱽ ᱞᱮᱠᱟᱱ ᱛᱟᱨᱯᱚᱨ ᱚᱱᱟ ᱢᱚᱱᱥᱟᱯᱩᱡᱟᱹ ᱠᱚ ᱦᱩᱭᱩᱜ ᱠᱟᱱ ᱛᱟᱢᱟ ᱟᱢ ᱟᱭᱢᱟ ᱜᱮ ᱯᱚᱨᱚᱵᱽ ᱫᱚ ᱢᱮᱱᱟᱜᱼᱟ ᱟᱨᱠᱤ ᱱᱚᱸᱰᱮ ᱡᱮᱞᱮ ᱢᱮᱱ ᱛᱮᱫᱚ ᱵᱚᱱ ᱦᱩᱭᱩᱜ ᱠᱟᱱᱟ ᱡᱮᱞᱮ ᱫᱚ ᱡᱟᱦᱟᱸᱭ ᱜᱮ ᱦᱚᱲ ᱦᱳᱠ ᱫᱤᱠᱩ ᱦᱳᱠ ᱵᱟᱝᱜᱟᱞ ᱦᱳᱠ ᱢᱩᱥᱞᱟᱹ ᱦᱳᱠ ᱚᱱᱠᱟ ᱜᱮ ᱵᱚᱥᱵᱟᱥ ᱦᱚᱸ ᱚᱱᱮ ᱚᱱᱠᱟ ᱜᱮ ᱟᱨ ᱯᱚᱨᱚᱵᱽ ᱠᱚᱫᱚ ᱚᱱᱮ ᱚᱱᱠᱟᱜᱮ